ᱨᱟᱡᱽ ᱢᱤᱥᱛᱨᱤ ᱠᱟᱹᱱᱟᱹᱧ ᱚᱲᱟᱜ ᱵᱮᱱᱟᱣ ᱤᱧ ᱵᱟᱲᱟᱭᱟ ᱢᱟᱱᱮ ᱪᱷᱚ ᱯᱮᱹᱠ ᱨᱮᱱᱟᱜ ᱢᱟᱞ ᱵᱮᱱᱟᱣ ᱠᱟᱛᱮ ᱚᱱᱟᱫᱚ ᱵᱷᱟᱹᱜᱤᱜᱼᱟ ᱰᱷᱟᱹᱞᱟᱹᱭ ᱠᱚᱫᱚ ᱛᱤᱱ ᱮᱹᱠ ᱚᱱᱟ ᱰᱷᱟᱹᱞᱟᱹᱭ ᱠᱷᱟᱱ ᱪᱮᱦᱨᱟ ᱢᱚᱡᱽᱵᱩᱛᱚᱜᱼᱟ ᱚᱱᱟᱨᱮ ᱪᱷᱚᱲ ᱞᱟᱜᱟᱜᱼᱟ ᱤᱴᱟᱹ ᱞᱟᱜᱟᱜᱼᱟ ᱵᱟᱹᱞᱤ ᱞᱟᱜᱟᱜᱼᱟ ᱥᱤᱢᱮᱱᱴ ᱞᱟᱜᱟᱜᱼᱟ ᱥᱮᱱᱴᱟᱨᱤᱝ ᱨᱮ ᱯᱟᱴᱟ ᱞᱟᱜᱟᱜᱼᱟ ᱴᱤᱢᱵᱟᱨ ᱞᱟᱜᱟᱜᱼᱟ ᱠᱚᱵᱷᱟᱨ ᱵᱞᱚᱠ ᱞᱟᱜᱟᱜᱼᱟ ᱯᱞᱟᱥᱴᱤᱠ ᱠᱚ ᱞᱟᱜᱟᱜᱼᱟ ᱢᱟᱱᱮ ᱱᱟᱱᱟ ᱦᱩᱱᱟᱹᱨ ᱟᱜ ᱞᱟᱜᱟᱜᱼᱟ ᱟᱨ ᱚᱲᱟᱜ ᱠᱚ ᱵᱮᱱᱟᱣ ᱨᱮ ᱡᱟᱦᱟᱸ ᱞᱮᱠᱟ ᱰᱤᱡᱟᱭᱤᱱ ᱮᱢ ᱟᱹᱜᱩᱭᱟ ᱰᱤᱡᱟᱭᱤᱱ ᱟᱫᱷᱟᱨ ᱛᱮ ᱡᱩᱲᱟᱹᱭ ᱦᱚᱸ ᱦᱩᱭᱩᱜᱼᱟ ᱵᱷᱤᱱᱟᱹ ᱵᱷᱤᱱᱟᱹ ᱵᱟᱨᱚ ᱵᱚᱨᱚᱱ ᱡᱟᱦᱟᱸ ᱞᱮᱠᱟ ᱰᱤᱡᱟᱭᱤᱱ ᱟᱢ ᱚᱱᱠᱟ ᱡᱩᱲᱟᱹᱭ ᱦᱩᱭᱩᱜᱼᱟ ᱥᱚᱛᱮᱢ ᱡᱩᱲᱟᱹᱣ ᱞᱮᱠᱷᱟᱱ ᱟᱢᱟᱜ ᱰᱤᱡᱟᱭᱤᱱ ᱛᱟᱢ ᱩᱰᱩᱠᱚᱜᱼᱟ ᱡᱩᱫᱤ ᱠᱚᱢ ᱢᱚᱥᱞᱟᱢ ᱠᱷᱟᱣᱟᱣᱮᱜᱼᱟ ᱮᱱᱠᱷᱟᱱ ᱰᱤᱡᱟᱭᱤᱱ ᱫᱚ ᱛᱤ ᱦᱚᱸ ᱵᱟᱢ ᱯᱩᱨᱟᱹᱣ ᱫᱟᱲᱮᱭᱟᱜᱼᱟ ᱟᱨ ᱵᱟᱢ ᱜᱟᱱ ᱦᱚᱪᱚ ᱫᱟᱲᱮᱭᱟᱜᱼᱟ ᱚᱱᱟ ᱞᱟᱹᱜᱤᱫ ᱤᱱᱡᱤᱱᱤᱭᱟᱨ ᱠᱚᱣᱟᱜ ᱦᱤᱥᱟᱹᱵ ᱛᱮᱫᱚ ᱪᱷᱚ ᱥᱟᱶᱛᱮ ᱡᱩᱲᱟᱹᱭ ᱡᱟᱦᱟᱸ ᱞᱮᱠᱟ ᱰᱤᱡᱟᱭᱤᱱ ᱩᱰᱩᱠ ᱥᱟᱱᱟᱢᱟ ᱚᱱᱠᱟᱢ ᱰᱤᱡᱟᱭᱤᱱ ᱫᱟᱲᱮᱭᱟᱜᱼᱟ ᱥᱮᱱᱴᱟᱨᱤᱝ ᱨᱮᱦᱚᱸ ᱰᱤᱟᱭᱤᱱᱚᱜᱼᱟ ᱥᱮᱱᱴᱟᱨᱤᱝ ᱦᱚᱸ ᱡᱟᱦᱟᱸ ᱞᱮᱠᱟ ᱴᱷᱚᱠᱟᱣᱟ ᱚᱱᱠᱟ ᱜᱮ ᱤᱭᱟᱹᱜᱼᱟ ᱯᱷᱤᱴᱤᱝ ᱚᱜᱼᱟ ᱛᱚᱵᱮ ᱟᱱᱟᱝ ᱰᱤᱡᱟᱭᱤᱱ ᱫᱚᱢ ᱵᱮᱱᱟᱣ ᱫᱟᱲᱮᱭᱟᱜᱼᱟ ᱡᱟᱦᱟᱸ ᱞᱮᱠᱟ ᱥᱟᱸᱜᱟᱲ ᱜᱟᱹᱰᱤ ᱠᱚᱵᱚᱱ ᱵᱮᱱᱟᱣᱟ ᱟᱨ ᱥᱟᱸᱜᱟᱲ ᱦᱚᱸ ᱠᱤᱨᱤᱧ ᱜᱟᱱ ᱫᱷᱟᱨᱟᱭᱫᱟ ᱥᱟᱸᱜᱟᱲ ᱨᱮᱦᱚᱸ ᱟᱵᱚᱣᱟᱜ ᱠᱟᱴᱷ ᱞᱟᱜᱟᱜᱼᱟ ᱴᱮᱴᱲᱟ ᱠᱟᱜᱟᱜᱼᱟ ᱦᱩᱫᱟᱹᱲ ᱞᱟᱜᱟᱜᱼᱟ ᱨᱮᱹᱞ ᱠᱷᱩᱱᱴᱤ ᱞᱟᱜᱟᱜᱼᱟ ᱠᱟᱴᱷ ᱞᱟᱜᱟᱜᱼᱟ ᱵᱳᱴᱟᱢ ᱠᱚ ᱞᱟᱜᱟᱜᱼᱟ ᱛᱚᱵᱮ ᱟᱱᱟᱝ ᱥᱟᱸᱜᱟᱲ ᱜᱟᱹᱰᱤ ᱛᱟᱵᱚᱱ ᱵᱮᱱᱟᱜᱼᱟ ᱚᱱᱟᱨᱮ ᱫᱷᱩᱣᱟᱹᱥ ᱞᱟᱜᱟᱜᱼᱟ ᱪᱟᱠᱟ ᱞᱟᱜᱟᱜᱼᱟ ᱟᱬᱟᱨ ᱞᱟᱜᱟᱜᱼᱟ ᱪᱟᱢᱴᱷᱟ ᱞᱟᱜᱟᱜᱼᱟ ᱡᱮᱛᱮ ᱞᱟᱜᱟᱜᱼᱟ ᱛᱚᱵᱮ ᱟᱱᱟᱝ ᱰᱟᱝᱨᱤ ᱡᱳᱲᱟᱣ ᱠᱟᱛᱮᱢ ᱥᱟᱸᱜᱟᱲ ᱫᱟᱲᱮᱭᱟᱜᱼᱟ ᱚᱱᱟᱫᱚ ᱱᱤᱡᱮᱛᱮ ᱵᱮᱱᱟᱣ ᱨᱮᱱᱟᱜ ᱡᱤᱱᱤᱥ ᱠᱟᱱᱟ ᱱᱤᱡᱮᱛᱮ ᱫᱟᱲᱮᱭᱟᱜᱼᱟ ᱱᱚᱣᱟ ᱫᱚ

ᱢᱳᱴᱟ ᱵᱟᱹᱞᱩ ᱛᱮᱢ ᱯᱞᱟᱥᱴᱟᱨ ᱠᱷᱟᱱ ᱫᱚ ᱚᱱᱟ ᱪᱮᱦᱨᱟᱜᱼᱟ ᱵᱟᱹᱠᱤ ᱵᱟᱭ ᱚᱰᱚᱠᱚᱜᱼᱟ ᱨᱟᱯᱷ ᱵᱟᱹᱞᱩ ᱡᱟᱦᱟᱸ ᱵᱚᱱ ᱢᱮᱱᱟ ᱨᱟᱯᱷ ᱵᱟᱹᱞᱩ ᱛᱮᱜᱮ ᱤᱭᱟᱹ ᱫᱚ ᱠᱮᱴᱮᱡᱚᱜᱼᱟ ᱰᱷᱟᱹᱞᱟᱹᱭ ᱦᱚᱸ ᱟᱨ ᱯᱞᱟᱥᱴᱟᱨ ᱦᱚᱸ ᱫᱮᱣᱟᱞ ᱨᱮ ᱠᱟᱹᱴᱷᱤ ᱦᱚᱸ ᱢᱤᱫᱴᱤᱱ ᱵᱟᱢ ᱴᱷᱚᱠᱟᱣ ᱫᱟᱲᱮᱭᱟᱜᱼᱟ ᱟᱨ ᱯᱞᱟᱥᱴᱟᱨ ᱨᱮᱜᱮ ᱰᱤᱡᱟᱭᱤᱱ ᱡᱟᱦᱟᱸ ᱞᱮᱠᱟ ᱰᱤᱡᱟᱭᱤᱱ ᱥᱟᱱᱟᱢᱟ ᱰᱤᱡᱟᱭᱤᱱ ᱫᱟᱲᱮᱭᱟᱜᱼᱟ ᱰᱤᱡᱟᱭᱤᱱ ᱠᱟᱴᱤᱝ ᱦᱩᱭᱩᱜᱼᱟ ᱠᱟᱴᱤᱝ ᱦᱚᱸᱢ ᱠᱟᱴᱤᱱ ᱫᱟᱲᱮᱭᱟᱜᱼᱟ ᱟᱹᱰᱤᱜᱟᱱ ᱡᱟᱦᱟᱸ ᱢᱚᱡᱽᱵᱩᱛ ᱮᱢ ᱞᱟᱜᱟᱣ ᱠᱟᱜᱼᱟ ᱚᱱᱟᱢᱟ ᱫᱩ ᱛᱟᱞᱟ ᱛᱤᱱ ᱛᱟᱞᱟ ᱨᱟᱠᱟᱵᱼᱟ ᱚᱸᱰᱮ ᱥᱟᱱ ᱨᱮᱜᱮ ᱢᱚᱡᱽᱵᱩᱛ ᱫᱚ ᱯᱷᱟᱣᱩᱱᱰᱮᱥᱮᱱ ᱫᱟᱵᱚᱱ ᱡᱟᱦᱟᱸ ᱚᱱᱟ ᱢᱮᱱ ᱠᱟᱱᱟ ᱛᱟᱨᱯᱚᱨ ᱟᱵᱚ ᱡᱟᱦᱟᱸ ᱵᱚᱱ ᱢᱮᱱᱟᱠᱚ ᱴᱟᱭᱵᱤᱝ ᱴᱟᱭᱵᱤᱝ ᱨᱮ ᱨᱚᱰ ᱢᱟᱱᱮ ᱵᱟᱨᱚ ᱠᱷᱚᱱ ᱞᱟᱜᱟᱣ ᱞᱮᱠᱚ ᱟᱱᱟᱝ ᱢᱚᱡᱽᱵᱚᱛᱤ ᱦᱤᱡᱩᱜᱼᱟ ᱟᱨ ᱠᱚᱞᱚᱢ ᱛᱮᱜᱮ ᱪᱷᱟᱸᱫᱽ ᱫᱚ ᱟᱴᱠᱟᱜᱼᱟ ᱤᱴᱟᱹ ᱫᱚ ᱟᱞᱮ ᱮᱥᱮᱫ ᱡᱤᱱᱤᱥ ᱠᱟᱱᱟ ᱤᱴᱟᱹ ᱫᱚ ᱩᱱᱟᱹᱜ ᱞᱳᱰ ᱫᱚ ᱵᱟᱭ ᱦᱟᱛᱟᱣᱟ ᱡᱟᱦᱟᱸ ᱞᱮᱠᱟ ᱠᱚᱞᱚᱢ ᱰᱟᱭᱵᱤᱝ ᱞᱳᱰ ᱮ ᱦᱟᱛᱟᱣᱟ ᱡᱟᱦᱟᱸ ᱛᱤᱱᱟᱹᱜ ᱜᱮ ᱪᱮᱛᱟᱱ ᱮᱢ ᱨᱟᱠᱟᱵᱼᱟ ᱚᱱᱟ ᱦᱤᱥᱟᱹᱵ ᱞᱟᱛᱟᱨ ᱛᱟᱢ ᱢᱟ ᱢᱚᱡᱽᱵᱩᱛᱤ ᱠᱚᱨᱟᱣ ᱦᱩᱭᱩᱜᱼᱟ ᱡᱟᱦᱟᱸ ᱞᱮᱠ ᱢᱟᱹᱴᱭᱟᱹᱲ ᱦᱟᱥᱟ ᱨᱮ ᱠᱷᱟᱱ ᱫᱚ ᱠᱚᱢᱥᱮ ᱠᱚᱢ ᱪᱟᱨ ᱠᱷᱚᱱ ᱯᱟᱸᱪ ᱡᱟᱞᱮ ᱞᱟᱜᱟᱜ ᱠᱟᱱ ᱛᱟᱢᱟ ᱟᱨ ᱵᱟᱹᱞᱭᱟᱹ ᱦᱟᱥᱟ ᱨᱮ ᱠᱷᱟᱱ ᱫᱚ ᱟᱢᱟᱜ ᱛᱤᱱ ᱯᱷᱩᱴ ᱨᱮᱭᱟᱜᱡᱟᱹᱞᱤ ᱰᱷᱮᱹᱨ ᱜᱮᱭᱟ ᱢᱟᱹᱴᱭᱟᱹᱲ ᱦᱟᱥᱟ ᱨᱮᱫᱚ ᱯᱟᱸᱪ ᱯᱷᱩᱴ ᱡᱟᱹᱞᱤ ᱰᱚᱵᱚᱞ ᱡᱟᱹᱞᱤ ᱞᱟᱜᱟᱜᱼᱟ ᱮᱸᱰᱮᱠᱷᱟᱡ ᱚᱱᱟᱫᱚ ᱟᱹᱰᱤ ᱢᱚᱡᱽᱵᱩᱛ ᱨᱟᱠᱟᱵᱼᱟ ᱨᱟᱠᱟᱵᱼᱟ ᱟᱨ ᱠᱚᱞᱚᱢ ᱫᱚ ᱮᱹᱠ ᱯᱷᱤᱴ ᱨᱮᱱᱟᱜ ᱠᱚᱞᱚᱢ ᱵᱮᱱᱟᱣ ᱦᱩᱭᱩᱜᱼᱟ ᱡᱟᱦᱟᱸ ᱞᱮᱠᱟ ᱨᱚᱰ ᱨᱤᱝ ᱵᱮᱱᱟᱣ ᱦᱩᱭᱩᱜᱼᱟ ᱴᱟᱭᱵᱤᱝ ᱨᱮᱦᱚᱸ ᱨᱤᱝ ᱞᱟᱜᱟᱜᱼᱟ ᱠᱚᱞᱚᱢ ᱨᱮᱦᱚᱸ ᱨᱤᱝ ᱞᱟᱜᱟᱜᱼᱟ ᱛᱟᱨ ᱞᱟᱜᱟᱜᱼᱟ ᱜᱷᱟᱹᱴᱤ ᱞᱟᱜᱟᱜᱼᱟ ᱛᱤᱱᱟᱹᱜ ᱠᱤᱪᱷᱩ ᱥᱟᱢᱟᱱ ᱞᱟᱜᱟᱜ ᱠᱟᱱ ᱛᱮᱠᱚ ᱦᱩᱭᱩᱜ ᱠᱟᱱᱟ ᱢᱟᱲᱟᱝ ᱫᱚ ᱚᱱᱮ ᱠᱚ ᱢᱮᱱᱟ ᱢᱟᱲᱟᱝ ᱫᱚ ᱠᱟᱴᱷ ᱨᱮᱱᱟᱜ ᱚᱲᱟᱜ ᱟᱨ ᱛᱟᱭᱚᱢ ᱛᱮ ᱯᱟᱠᱟ ᱚᱲᱟᱜ ᱢᱟᱲᱟᱝ ᱫᱚ ᱠᱟᱴᱷ ᱨᱮᱭᱟᱜ ᱚᱲᱟᱜ ᱵᱮᱱᱟᱣ ᱦᱩᱭᱩᱜᱼᱟ ᱠᱟᱴᱷ ᱛᱮ ᱫᱟᱞᱚᱵ ᱦᱩᱭᱩᱜᱼᱟ ᱛᱟᱭᱚᱢ ᱛᱮ ᱯᱟᱠᱟ ᱚᱲᱟᱜ ᱫᱚ ᱰᱷᱟᱹᱞᱟᱹᱭ ᱟᱵᱚᱱ ᱚᱱᱟ ᱪᱮᱛᱟᱱ ᱨᱮ ᱡᱚᱛᱚᱣᱟᱜ ᱦᱩᱭᱩᱜᱼᱟ ᱥᱟᱵ ᱠᱟᱛᱮ ᱨᱮᱞᱤᱝ ᱫᱚ ᱟᱹᱰᱤ ᱱᱤᱦᱟᱹᱛ ᱜᱮ ᱫᱚᱨᱠᱟᱨ ᱠᱟᱱᱟ ᱥᱤᱲᱤ ᱨᱩᱢ ᱨᱮᱱᱟᱜ ᱨᱮᱞᱤᱝ ᱦᱚᱸ ᱱᱤᱦᱟᱹᱛ ᱜᱮ ᱫᱚᱨᱠᱟᱨ ᱠᱟᱱᱟ ᱟᱵᱚ ᱫᱚ ᱜᱤᱫᱽᱨᱟᱹ ᱯᱤᱫᱽᱨᱟᱹᱣᱟᱱ ᱚᱲᱟᱜ ᱢᱟᱱᱮ ᱨᱮᱞᱚᱝ ᱫᱚ ᱫᱚᱨᱠᱟᱨ ᱜᱮ ᱛᱤᱱᱟᱹᱜ ᱦᱚᱲ ᱵᱚᱱ ᱵᱟᱪᱟᱜ ᱠᱟᱱᱟ ᱚᱱᱟ ᱫᱚ ᱟᱹᱰᱤ ᱤᱭᱟᱹ ᱨᱮᱱᱟᱜ ᱠᱟᱛᱷᱟ ᱠᱱ ᱜᱮᱭᱟ ᱵᱟᱪᱟᱣ ᱫᱚᱫᱚᱨᱠᱟᱨ ᱠᱟᱱ ᱜᱮᱭᱟ ᱥᱚᱵ ᱥᱚᱢᱚᱭ ᱫᱷᱮᱭᱟᱱ ᱫᱚ ᱵᱟᱝ ᱛᱟᱦᱮᱱᱟ ᱜᱤᱫᱽᱨᱟᱹ ᱯᱤᱫᱽᱨᱟᱹ ᱵᱚᱱ ᱤᱭᱟᱹ ᱠᱚᱜᱮᱭᱟ ᱱᱤᱛᱚᱜ ᱦᱩᱭᱱᱟ ᱯᱷᱮᱥᱮᱱ ᱡᱩᱜᱽ ᱡᱟᱣ ᱫᱚ ᱰᱷᱟᱹᱞᱟᱹᱭ ᱠᱟᱛᱮ ᱯᱞᱮᱱᱤᱝ ᱠᱟᱛᱮ ᱵᱚᱱ ᱵᱮᱱᱟᱣᱮᱜ ᱛᱟᱦᱮᱸᱫ ᱱᱤᱛᱚᱜ ᱫᱚ ᱫᱩᱱᱤᱭᱟᱹ ᱵᱚᱫᱚᱞᱱᱟ ᱴᱟᱭᱤᱞᱥ ᱵᱚᱱ ᱞᱟᱜᱟᱣᱮᱜᱼᱟ ᱞᱮᱴᱨᱤᱝ ᱵᱟᱛᱷᱨᱩᱢ ᱚᱲᱟᱜ ᱨᱮᱜᱮ ᱵᱚᱱ ᱵᱮᱱᱣᱮᱜᱼᱟ ᱡᱟᱦᱟᱸ ᱫᱚ ᱛᱟᱦᱮᱱ ᱵᱟᱵᱚᱱ ᱠᱩᱥᱤᱜ ᱛᱟᱦᱮᱱ ᱟᱨ ᱱᱤᱛᱚᱜ ᱫᱚ ᱚᱱᱟ ᱠᱚᱵᱚᱱ ᱤᱭᱟᱹᱭᱮᱜᱼᱟ ᱱᱤᱛᱚᱜ ᱫᱚ ᱫᱤᱠᱩᱣᱟᱜ ᱪᱷᱟᱹᱛᱤᱠ ᱯᱟᱸᱡᱟ ᱜᱮᱵᱚᱱ ᱯᱟᱸᱡᱟ ᱜᱮᱠᱚ ᱡᱟᱦᱟᱸᱭᱮᱜ ᱠᱚᱣᱟ ᱡᱟᱦᱟᱱᱟᱜ ᱩᱱᱠᱩ ᱠᱚ ᱠᱚᱨᱟᱣᱮᱜᱼᱟ ᱡᱟᱦᱟᱸ ᱞᱮᱠᱟ ᱰᱤᱡᱟᱭᱤᱱ ᱩᱱᱠᱩ ᱠᱚ ᱵᱮᱱᱟᱣᱮᱜᱼᱟ ᱚᱱᱠᱟ ᱟᱵᱚᱨᱮᱱ ᱮᱨᱟ ᱦᱚᱯᱚᱱ ᱠᱚ ᱚᱱᱟ ᱪᱷᱟᱲᱟ ᱵᱟᱠᱚ ᱠᱩᱥᱤᱜ ᱠᱟᱱᱟ ᱡᱚᱛᱚ ᱚᱱᱟᱜᱮ ᱫᱚᱨᱠᱟᱨ ᱠᱟᱹᱲᱦᱟᱹᱭ ᱫᱚᱨᱠᱟᱨᱚᱜᱼᱟ ᱵᱮᱞᱪᱟ ᱫᱚᱨᱠᱟᱨᱚᱜᱼᱟ ᱢᱟᱫ ᱫᱚᱨᱠᱟᱨᱚᱜᱼᱟ ᱵᱟᱵᱮᱨ ᱫᱚᱨᱠᱟᱨᱚᱜᱼᱟ ᱛᱤᱱᱟᱹᱜ ᱢᱤᱪᱷᱩ ᱥᱟᱢᱟᱱ ᱛᱟᱢᱟᱱ ᱫᱚᱨᱠᱟᱨᱚᱜᱼᱟ ᱚᱱᱟᱨᱮ ᱟᱹᱰᱤᱜᱟᱱ ᱱᱚᱝᱠᱟᱱ ᱫᱚᱨᱠᱟᱨ ᱡᱤᱱᱤᱥ ᱢᱮᱱᱟᱜᱼᱟ ᱟᱵᱚ ᱢᱮᱱᱛᱮ ᱵᱟᱵᱚᱱ ᱤᱭᱟᱹ ᱫᱟᱲᱮᱭᱟᱜᱼᱟ ᱜᱟᱞᱢᱟᱨᱟᱣ ᱠᱚ ᱮᱢᱟᱱ ᱠᱚ ᱦᱟᱱᱟ ᱱᱚᱣᱟ ᱟᱹᱰᱤ ᱠᱤᱪᱷᱩ ᱛᱟᱵᱚᱱ ᱫᱚᱨᱠᱟᱨ ᱢᱮᱱᱟᱜᱼᱟ